ᱤᱧ ᱡᱩᱫᱤ ᱡᱤᱭᱟᱹᱞᱤ ᱟᱹᱥᱩᱞ ᱞᱟᱹᱜᱤᱫ ᱡᱩᱫᱤ ᱠᱚ ᱢᱤᱛᱟᱹᱧ ᱠᱷᱟᱡ ᱥᱟᱱᱟᱢ ᱢᱟᱱᱮ ᱟᱹᱥᱩᱞ ᱡᱤᱭᱟᱹᱞᱤ ᱢᱮᱱᱛᱮ ᱰᱟᱝᱨᱟ ᱢᱮᱨᱚᱢ ᱵᱷᱤᱰᱤ ᱥᱮᱛᱟ ᱠᱚ ᱜᱮᱧ ᱟᱹᱥᱩᱞ ᱠᱮᱠᱚᱣᱟ ᱥᱚᱨᱵᱚ ᱯᱨᱚᱛᱷᱚᱢ ᱩᱱᱠᱩ ᱞᱟᱹᱜᱤᱫ ᱫᱚ ᱩᱱᱠᱩ ᱟᱹᱥᱩᱞ ᱞᱟᱹᱜᱤᱫ ᱵᱷᱟᱹᱜᱤ ᱱᱟᱯᱟᱭ ᱛᱟᱦᱮᱸ ᱨᱮᱱᱟᱜ ᱵᱮᱵᱚᱥᱛᱷᱟ ᱵᱮᱵᱚᱥᱛᱷᱟ ᱠᱚᱨᱟᱣ ᱦᱩᱭᱩᱜ ᱛᱤᱧᱟᱹ ᱡᱮᱦᱩᱛᱩ ᱚᱲᱟᱜ ᱦᱩᱭᱩᱜ ᱛᱤᱧᱟᱹ ᱛᱚ ᱩᱱᱠᱩ ᱟᱨ ᱢᱟᱱᱮ ᱡᱤᱭᱟᱹᱞᱤ ᱠᱚ ᱟᱹᱥᱩᱞ ᱞᱟᱹᱜᱤᱫ ᱢᱮᱨᱚᱢ ᱟᱹᱥᱩᱞ ᱞᱟᱹᱜᱤᱫ ᱢᱟᱱᱮ ᱵᱷᱟᱹᱜᱤ ᱢᱤᱫᱴᱟᱝ ᱢᱟᱪᱟ ᱢᱟᱱᱮ ᱚᱛ ᱠᱷᱚᱱ ᱢᱟᱱᱮ ᱩᱥᱩᱞ ᱧᱚᱜ ᱨᱮᱠᱚ ᱛᱟᱦᱮᱱ ᱠᱷᱟᱡ ᱛᱷᱚᱲᱟ ᱨᱳᱜᱽ ᱠᱩᱡ ᱠᱚᱢ ᱦᱩᱭᱩᱜ ᱛᱟᱠᱚᱣᱟ ᱟᱨ ᱰᱟᱝᱨᱟ ᱢᱟᱱᱮ ᱰᱟᱝᱨᱟ ᱟᱹᱥᱩᱞ ᱞᱟᱹᱜᱤᱫ ᱥᱮᱛᱟᱜ ᱵᱮᱞᱟ ᱨᱮᱜᱮ ᱪᱷᱟᱹᱱᱤ ᱜᱮᱫᱽ ᱠᱟᱛᱮᱜ ᱮᱢᱟᱣ ᱠᱚ ᱦᱩᱭᱩᱜᱼᱟ ᱦᱟᱱᱮ ᱢᱟ ᱮᱢ ᱠᱟᱛᱮ ᱛᱚ ᱚᱱᱟ ᱮᱢ ᱠᱟᱛᱮ ᱛᱚ ᱟᱨ ᱢᱟᱥ ᱛᱤᱱ ᱢᱟᱥᱮ ᱢᱟᱥᱮ ᱥᱮᱛᱟ ᱥᱮᱛᱟ ᱢᱟᱱᱮ ᱢᱤᱫᱴᱟᱱ ᱵᱷᱮᱠᱥᱤᱱ ᱮᱢᱟᱭ ᱦᱩᱭᱩᱜᱼᱟ ᱡᱮᱦᱮᱛᱩ ᱦᱚᱲ ᱮᱢᱟᱱ ᱜᱟᱱ ᱠᱚ ᱜᱮᱨ ᱞᱮᱠᱚ ᱠᱷᱟᱡ ᱡᱮ ᱩᱱᱠᱩ ᱵᱤᱥ ᱡᱮᱱᱚ ᱵᱟᱝ ᱩᱪᱟᱹᱲ ᱟᱠᱚ ᱥᱟᱶᱛᱮ ᱢᱟᱥᱮᱨ ᱥᱮᱥᱨᱮ ᱥᱮ ᱢᱟᱥᱮᱨᱮ ᱰᱟᱹᱵᱽᱨᱟᱹ ᱠᱟᱭᱟ ᱰᱟᱹᱵᱽᱨᱟᱹ ᱠᱟᱭ ᱦᱩᱭᱩᱜᱼᱟ ᱥᱮᱛᱟ ᱥᱮ ᱢᱮᱨᱚᱢ ᱩᱱᱠᱩ ᱰᱟᱹᱵᱽᱨᱟᱹ ᱨᱮᱱᱟᱜ ᱵᱮᱵᱚᱥᱛᱷᱟ ᱠᱚᱠᱚ ᱦᱩᱭᱩᱜᱼᱟ ᱟᱨ ᱱᱩᱠᱩ ᱡᱤᱭᱟᱹᱞᱤ ᱟᱹᱥᱩᱞ ᱞᱟᱹᱜᱤᱫ ᱱᱟᱯᱟᱭ ᱵᱮᱵᱚᱥᱛᱷᱟ ᱛᱟᱦᱮᱸ ᱛᱟᱦᱮᱱᱟ ᱵᱮᱱᱟᱣ ᱦᱩᱭᱩᱜ ᱛᱤᱧᱟᱹ ᱛᱚ ᱱᱚᱝᱠᱟ ᱜᱮ ᱢᱟᱱᱮ ᱚᱱᱠᱟ ᱵᱷᱟᱜᱮ ᱢᱟᱱᱮ ᱦᱮᱞᱛᱷ ᱵᱷᱟᱹᱜᱤ ᱛᱟᱦᱮᱱ ᱞᱟᱹᱜᱤᱫ ᱛᱚ ᱤᱧᱦᱚᱸ ᱵᱷᱟᱹᱜᱤ ᱵᱷᱟᱹᱜᱤ ᱵᱮᱵᱚᱥᱛᱷᱟ ᱫᱚᱦᱚᱭ ᱦᱩᱭᱩᱜ ᱛᱤᱧᱟ ᱡᱚᱢ ᱥᱟᱶᱛᱮ ᱡᱮᱢᱚᱱ ᱰᱟᱝᱨᱟ ᱡᱚᱢ ᱥᱚᱢᱚᱭ ᱰᱟᱝᱨᱟ ᱢᱮᱨᱚᱢ ᱥᱮ ᱵᱷᱤᱰᱤ ᱡᱚᱢ ᱥᱚᱢᱚᱭ ᱡᱚᱢᱟᱜ ᱥᱟᱶᱛᱮ ᱠᱷᱳᱞ ᱠᱩᱡ ᱠᱷᱳᱞ ᱠᱚᱧ ᱢᱮᱥᱟᱞ ᱠᱟᱛᱮᱜ ᱮᱢᱟᱣ ᱠᱚ ᱦᱩᱭᱩᱜ ᱛᱤᱧᱟᱹ ᱮᱢ ᱦᱩᱭᱩᱜ ᱛᱤᱧᱟᱹ ᱩᱱᱠᱩ ᱴᱟᱭᱤᱢ ᱨᱮ ᱡᱚᱢ ᱮᱢ ᱦᱩᱭᱩᱜ ᱛᱤᱧᱟᱹ ᱟᱨ ᱜᱩᱯᱤ ᱴᱟᱭᱤᱢ ᱵᱟᱭ ᱴᱟᱭᱤᱢ ᱜᱩᱯᱤ ᱤᱫᱤ ᱠᱚᱛᱤᱧ ᱦᱩᱭᱩᱜ ᱛᱤᱧᱟᱹ ᱥᱟᱶᱛᱮ ᱵᱷᱟᱹᱜᱤ ᱩᱱᱠᱩᱣᱟᱜ ᱥᱩᱥᱛᱷᱚ ᱦᱮᱞᱛᱷ ᱥᱩᱥᱛᱷᱳ ᱛᱟᱦᱮᱱ ᱞᱟᱹᱜᱤᱫ ᱰᱟᱠᱴᱚᱨ ᱠᱚ ᱫᱮᱠᱷᱟᱣ ᱟᱠᱚ ᱦᱩᱭᱩᱜ ᱛᱤᱧᱟᱹ ᱮᱢᱟᱱ